ᱦᱮᱞᱳ ᱫᱤᱫᱤ ᱚᱻᱢᱮᱱ ᱫᱟᱞᱤᱝ ᱡᱮ ᱚᱠᱟᱨᱮ ᱢᱮᱱᱟᱜ ᱵᱮᱱᱟ ᱦᱮᱸ ᱚᱱᱟᱜᱮᱧ ᱢᱮᱱᱮᱫ ᱛᱟᱦᱮᱸᱫᱼᱟ ᱟᱯᱮ ᱫᱚᱯᱮ ᱫᱟᱬᱟᱱ ᱜᱮᱭᱟ ᱛᱚ ᱚᱱᱟ ᱡᱚᱢᱟᱜ ᱤᱭᱟᱹᱠᱚ ᱱᱤᱭᱮ ᱤᱭᱟᱹ ᱚᱱᱟᱜᱮ ᱟᱞᱮ ᱴᱷᱮᱱ ᱢᱤᱫᱴᱷᱮᱱ ᱢᱮᱞᱟ ᱦᱳᱭᱳᱜ ᱞᱟᱜᱤᱜᱼᱟ ᱯᱟᱛᱟ ᱟᱫᱚ ᱚᱱᱟ ᱠᱷᱟᱛᱨ ᱛᱮ ᱟᱞᱮ ᱚᱸᱰᱮ ᱫᱚᱠᱟᱱ ᱞᱮ ᱢᱮᱱ ᱫᱟᱞᱮ ᱫᱚᱠᱟᱱᱟᱞᱮ ᱚᱱᱟ ᱠᱷᱟᱛᱤᱨ ᱛᱮ ᱟᱵᱤᱱ ᱴᱷᱮᱱ ᱞᱮ ᱯᱷᱳᱱ ᱟᱠᱟᱫᱟ ᱟᱫᱚ ᱪᱮᱫ ᱪᱮᱫ ᱤᱭᱟᱹ ᱞᱮᱠᱷᱟᱱ ᱟᱨ ᱠᱤ ᱠᱷᱟᱵᱟᱨ ᱡᱚᱢᱟᱜ ᱡᱤᱱᱤᱥ ᱪᱮᱫ ᱠᱚ ᱵᱮᱱᱟᱣ ᱞᱟᱠᱷᱟᱱ ᱵᱷᱟᱜᱮ ᱦᱳᱭᱳᱜᱼᱟ ᱵᱷᱟᱜᱮ ᱦᱟᱛᱟᱣᱟᱠᱚ ᱦᱚᱲ ᱦᱚᱸ ᱦᱮᱸ ᱫᱚᱠᱟᱱ ᱞᱮ ᱵᱟᱹᱭᱥᱟᱹᱣ ᱞᱟᱜᱤᱫ ᱯᱟᱛᱟᱨᱮ ᱛᱚ ᱟᱵᱚ ᱥᱟᱱᱛᱟᱞ ᱥᱚᱢᱟᱡᱽ ᱨᱮᱱᱟᱜ ᱢᱟᱱᱮ ᱪᱮᱫ ᱡᱚᱢᱟᱜ ᱫᱚᱦᱚ ᱞᱮᱠᱷᱟᱱ ᱵᱷᱟᱜᱮ ᱦᱳᱭᱳᱜᱼᱟ ᱵᱟᱞᱮ ᱴᱷᱤᱠ ᱟᱠᱟᱫᱟ ᱛᱚ ᱟᱯᱮ ᱠᱚᱫᱚᱯᱮ ᱚᱱᱟ ᱠᱚ ᱱᱤᱭᱮ ᱯᱮ ᱵᱟᱲᱟᱭ ᱜᱮᱭᱟ ᱚᱱᱟ ᱠᱷᱟᱛᱤᱨ ᱛᱮ ᱯᱷᱳᱱ ᱦᱳᱭ ᱟᱠᱟᱱᱟ

ᱦᱮᱸ ᱢᱚᱬᱮ ᱦᱚᱲ ᱞᱮ ᱛᱟᱦᱮᱱ ᱠᱟᱱᱟ

ᱦᱮᱸ

ᱦᱚᱲ ᱥᱚᱢᱟᱡᱽ ᱨᱮᱱᱟᱜ ᱠᱟᱛᱷᱟ ᱚᱻ ᱚᱱᱟᱜᱤᱞᱤᱝ ᱢᱮᱱ ᱮᱫᱟ ᱫᱤᱫᱤ

ᱦᱮᱸ ᱦᱮᱸ ᱫᱤᱫᱤ ᱚᱝᱠᱟᱜᱮ ᱠᱟᱢᱤᱭᱟ ᱦᱮᱸ